ᱦᱮᱞᱳ ᱰᱮᱞᱤᱵᱷᱟᱨᱤ ᱵᱚᱭ ᱤᱧᱫᱚ ᱠᱟᱥᱴᱚᱢᱟᱨ ᱠᱟᱱᱟᱹᱧ ᱢᱤᱫ ᱜᱷᱟᱹᱲᱤᱡ ᱞᱟᱦᱟᱡᱮ ᱟᱢ ᱤᱧ ᱯᱟᱨᱥᱮᱞ ᱮᱢ ᱟᱹᱜᱩ ᱦᱚᱴᱚ ᱟᱹᱫᱤᱧ ᱚᱱᱟ ᱯᱟᱨᱥᱮᱞ ᱫᱚ ᱪᱮᱫ ᱞᱮᱠᱟᱯᱮ ᱯᱮᱠᱤᱝ ᱠᱟᱫᱟ ᱯᱮᱠᱤᱝ ᱮᱠᱫᱚᱢ ᱜᱮ ᱵᱟᱹᱧ ᱠᱩᱥᱤᱭᱟᱜ ᱠᱟᱱᱟ ᱮᱠᱫᱚᱢ ᱜᱮ ᱵᱟᱝ ᱴᱷᱤᱠᱟ ᱟᱨ ᱤᱭᱟᱹ ᱚᱱᱟ ᱵᱷᱤᱛᱨᱤ ᱨᱮ ᱡᱮᱴᱟ ᱡᱚᱢᱟᱜ ᱛᱟᱦᱮᱸ ᱞᱮᱱᱟ ᱚᱱᱟ ᱦᱚᱸ ᱵᱟᱹᱲᱤᱡ ᱟᱠᱟᱱᱟ ᱟᱨ ᱟᱢ ᱟᱹᱜᱩ ᱟᱹᱜᱩᱛᱮ ᱚᱱᱟᱨᱮ ᱦᱚᱭ ᱫᱷᱩᱲᱤ ᱠᱚ ᱵᱚᱞᱚ ᱟᱠᱟᱱᱟ ᱟᱨ ᱵᱟᱹᱲᱤᱡ ᱪᱟᱵᱟ ᱟᱠᱟᱱᱟ ᱡᱚᱢᱟᱜ ᱦᱚᱸ ᱪᱮᱫ ᱞᱮᱠᱟᱯᱮ ᱯᱮᱠᱤᱝ ᱠᱟᱫᱟ ᱚ ᱟᱫᱚ ᱟᱢᱤᱧ ᱧᱟᱢ ᱠᱮᱫ ᱢᱮᱭᱟ ᱚᱱᱟᱛᱮ ᱟᱢᱤᱧ ᱢᱮᱛᱟᱜ ᱢᱮᱭᱟ ᱟᱢ ᱞᱟᱹᱭ ᱟᱠᱚ ᱢᱮ ᱟᱢ ᱪᱮᱛᱟᱱ ᱨᱮᱱ ᱦᱮᱸ ᱞᱟᱹᱭ ᱟᱠᱚ ᱢᱮ ᱟᱨ ᱞᱟᱹᱭ ᱟᱠᱚ ᱢᱮ ᱡᱟᱛᱮ ᱢᱚᱡᱽ ᱛᱮᱠᱚ ᱯᱮᱠᱤᱝ ᱠᱟᱛᱮᱫ ᱠᱚ ᱤᱭᱟᱹ ᱠᱩᱞ ᱢᱟ ᱟᱨ ᱵᱟᱠᱷᱟᱱ ᱚᱱᱠᱟ ᱵᱟᱹᱲᱤᱡᱚᱜ ᱠᱟᱱᱟ ᱟᱨ ᱱᱚᱝᱠᱟᱢᱟ ᱡᱚᱢ ᱦᱚᱸ ᱵᱟᱝ ᱜᱟᱱᱚᱜ ᱠᱟᱱᱟ ᱟᱫᱚ ᱯᱷᱳᱱ ᱠᱟᱛᱮᱫ ᱞᱟᱹᱭ ᱟᱠᱚ ᱢᱮᱦᱟᱜ ᱤᱭᱟᱹ ᱟᱨ ᱡᱮᱴᱟ ᱯᱭᱥᱟᱧ ᱮᱢ ᱞᱮᱱᱟ ᱚᱱᱟ ᱦᱚᱸ ᱨᱩᱣᱟᱹᱲᱤᱧ ᱦᱟᱛᱟᱣᱟ ᱡᱚᱢᱟᱜ ᱵᱟᱝ ᱟᱪᱪᱷᱟ ᱴᱷᱤᱠ ᱜᱮᱭᱟ ᱦᱮᱸ ᱴᱷᱤᱠ ᱜᱮᱭᱟ ᱱᱟᱢᱵᱟᱨ ᱮᱢᱟᱹᱧ ᱢᱮ ᱤᱧ ᱦᱟᱸᱜ ᱢᱮᱱᱮᱡᱟᱨ ᱥᱚᱝᱜᱮ ᱤᱧ ᱨᱚᱲ ᱮᱫᱟ ᱦᱮᱸ ᱟᱪᱪᱷᱟ ᱴᱷᱤᱠ ᱜᱮᱭᱟ ᱦᱮᱸ ᱦᱮᱸ ᱦᱮᱸ